ᱫᱷᱚᱨᱚᱢ ᱤᱫᱤ ᱠᱟᱛᱮ ᱜᱮ ᱟᱵᱚ ᱠᱷᱮᱨᱣᱟᱲ ᱦᱚᱯᱚᱱ ᱪᱮ ᱢᱟᱹᱱᱢᱤ ᱦᱚᱯᱚᱱ ᱫᱚᱵᱚᱱ ᱢᱤᱫ ᱟᱠᱟᱱᱟ ᱜᱩᱨᱩ ᱜᱚᱝᱠᱮ ᱦᱚᱸᱭ ᱚᱞ ᱛᱚᱞ ᱦᱚᱴᱟᱣᱟᱠᱟᱜᱼᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱟᱢᱟᱜ ᱫᱩᱣᱟᱹᱨ ᱞᱟᱹᱜᱤᱫ ᱟᱢᱟᱜ ᱚᱲᱟᱜ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮ ᱧᱮᱞᱢᱮ ᱟᱢᱟᱜ ᱡᱟᱹᱛᱤ ᱞᱟᱹᱜᱤᱫ ᱟᱢᱟᱜ ᱯᱟᱹᱨᱤᱥ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮ ᱧᱮᱞᱢᱮ ᱱᱚᱜᱼᱚ ᱱᱚᱝᱠᱟ ᱜᱩᱨᱩ ᱜᱚᱝᱠᱮ ᱦᱚᱸ ᱟᱰᱤ ᱡᱚᱛᱷᱟᱛ ᱜᱮ ᱛᱚᱞ ᱚᱞ ᱚᱴᱚᱣᱟᱠᱟᱜᱼᱟ ᱟᱵᱚᱣᱟᱜ ᱫᱷᱚᱨᱚᱢ ᱤᱫᱤ ᱛᱮᱜᱮ ᱟᱵᱚ ᱫᱚ ᱛᱚᱞ ᱢᱮᱱᱟᱜ ᱵᱚᱣᱟ ᱫᱷᱚᱨᱚᱢ ᱵᱟᱝ ᱛᱟᱦᱮᱱ ᱠᱷᱟᱱ ᱟᱵᱚ ᱫᱚ ᱦᱤᱴᱟᱹᱝ ᱡᱟᱲᱟᱝ ᱜᱮᱵᱚ ᱛᱟᱦᱮᱱᱟ ᱦᱩᱱᱟᱹᱝ ᱫᱷᱚᱨᱚᱢ ᱜᱮ ᱩᱱᱟᱹᱜ ᱢᱟᱨᱟᱝ ᱫᱟᱲᱮ ᱠᱟᱱᱟ ᱱᱚᱣᱟ ᱫᱚ ᱢᱤᱫᱴᱟᱹᱝ ᱵᱟᱹᱨᱟᱹᱦᱤ ᱠᱟᱱᱟ ᱱᱚᱣᱟ ᱛᱮᱜᱮ ᱟᱵᱚ ᱡᱚᱛᱚ ᱟᱹᱫᱤᱢᱮ ᱛᱚᱞ ᱫᱚᱦᱚᱣᱟᱠᱟᱜ ᱵᱚᱱᱟ ᱟᱨ ᱢᱟᱨᱥᱟᱞ ᱦᱚᱨᱛᱮ ᱚᱨ ᱤᱫᱤᱭᱮᱫ ᱵᱚᱱᱟ ᱫᱷᱚᱨᱚᱢ ᱵᱟᱭ ᱛᱟᱦᱮᱱ ᱠᱷᱟᱱ ᱟᱵᱚ ᱫᱚ ᱟᱹᱰᱤᱜᱮᱵᱚᱱ ᱦᱟᱞᱮᱰᱟᱞᱮ ᱡᱟᱸᱫᱮᱼᱛᱟᱸᱫᱮᱜᱼᱟ ᱦᱩᱱᱟᱹᱝ ᱚᱱᱟᱛᱮ ᱫᱷᱚᱨᱚᱢ ᱫᱚ ᱢᱤᱫᱴᱟᱹᱝ ᱟᱹᱰᱤ ᱢᱟᱨᱟᱝ ᱡᱩᱢᱤᱫ ᱫᱟᱲᱮ ᱠᱟᱱᱟ ᱟᱨ ᱫᱷᱚᱨᱚᱢ ᱤᱫᱤ ᱠᱟᱛᱮᱜᱮ ᱟᱵᱚᱣᱟᱜ ᱟᱹᱨᱤᱪᱟᱹᱞᱤ ᱱᱟᱭ ᱱᱟᱯᱟᱭ ᱢᱮᱱᱟᱜᱼᱟ